ᱦᱩᱸ ᱚᱠᱟ ᱠᱷᱚᱱᱟᱜ ᱮᱢ ᱞᱟ ᱭᱮᱫᱟ ᱵᱟ ᱵᱩ ᱚ ᱦᱳᱭ ᱵᱟᱹᱵᱩ ᱦᱮᱸ ᱵᱟᱹᱵᱩ ᱪᱮᱫ ᱩᱸ ᱞᱟ ᱭᱮᱫᱟᱢ ᱢᱟ ᱞᱟ ᱭᱢᱮ ᱤᱧᱫᱚ ᱢᱟᱺᱡᱷᱤ ᱟᱭᱳ ᱠᱟᱹᱱᱟ ᱧ ᱚ ᱵᱷᱟᱜᱮ ᱠᱩᱠᱞᱤᱢ ᱫᱚᱦᱚ ᱟᱠᱟᱫᱟ ᱵᱟᱹᱵᱩ ᱛᱟᱦᱚᱞᱮ ᱢᱟ ᱟᱸᱡᱚᱢ ᱢᱮᱧ ᱞᱟ ᱭᱮᱫᱟ ᱯᱟᱹᱦᱤᱞ ᱫᱚ ᱢᱟᱱᱢᱤ ᱠᱚ ᱦᱟᱸᱰᱮ ᱱᱚᱱᱰᱮ ᱵᱚᱱ ᱛᱟᱦᱮᱸᱠᱟᱱᱟ ᱟᱯᱟᱱ ᱟ ᱯᱤᱱ ᱜᱮ ᱟᱫᱚ ᱢᱟᱹᱱᱢᱤ ᱡᱚᱠᱷᱚᱱ ᱵᱩᱡ ᱟᱹᱜᱩᱠᱮᱭᱟ ᱠᱚ ᱞᱮᱫᱟ ᱠᱚ ᱱᱚᱝᱠᱟ ᱫᱚ ᱟᱯᱟᱱ ᱟᱹᱯᱤᱱ ᱫᱚ ᱛᱤᱱ ᱫᱤᱱ ᱵᱚᱱ ᱛᱟᱦᱮᱱᱟ ᱟᱫᱚ ᱛᱟᱦᱚᱞᱮ ᱠᱚ ᱞᱟ ᱭᱮᱫᱟ ᱩᱸ ᱦᱟᱱᱰᱮ ᱱᱟᱱᱰᱮᱱ ᱠᱚ ᱦᱚᱲ ᱞᱟ ᱭᱮᱫᱟ ᱠᱚ ᱢᱤᱫ ᱴᱷᱮᱱ ᱵᱚᱱ ᱟᱛᱳ ᱴᱚᱞᱟᱭᱟ ᱟᱛᱳ ᱴᱚᱞᱟ ᱠᱟᱛᱮ ᱚᱸᱰᱮ ᱵᱚᱱ ᱵᱚᱥᱚ ᱵᱟᱥᱟ ᱵᱚᱥᱚᱵᱟᱥ ᱠᱟᱛᱮᱫ ᱵᱚᱱ ᱛᱟᱦᱮᱱᱟ ᱢᱟᱺᱡᱷᱤ ᱜᱚᱰᱮᱛ ᱵᱚᱱ ᱫᱚᱦᱚ ᱡᱚᱝᱜᱟ ᱟ ᱟᱛᱳᱨᱮ ᱟᱫᱚ ᱛᱟᱦᱚᱞᱮ ᱚᱱᱠᱟ ᱠᱟᱛᱮ ᱟᱫᱚ ᱢᱟᱹᱱᱢᱤ ᱠᱚ ᱛᱟᱦᱮᱭᱮᱱᱟ ᱵᱤᱨ ᱵᱩᱨᱩ ᱫᱟᱨᱮ ᱢᱟᱜ ᱯᱷᱟᱨᱪᱟ ᱠᱟᱛᱮ ᱱᱚᱣᱟ ᱮᱭᱟ ᱰᱩᱝᱨᱤ ᱯᱟᱦᱟᱲ ᱢᱟᱜ ᱠᱟᱛᱮ ᱚᱸᱰᱮ ᱜᱮᱠᱚ ᱟᱫᱚᱠᱚ ᱛᱟᱦᱮᱸᱭᱮᱱᱟ ᱠᱚ ᱢᱟᱹᱱᱢᱤ ᱪᱟᱥ ᱵᱟᱥ ᱠᱮᱫᱟ ᱠᱚ ᱪᱟᱥᱵᱟᱥ ᱠᱟᱛᱮᱫ ᱚᱱᱟ ᱜᱮ ᱡᱚᱢ ᱧᱩᱸᱣᱟᱜ ᱠᱚ ᱥᱤᱨᱡᱟ ᱣ ᱠᱮᱫᱟ ᱟᱫᱚ ᱛᱟᱦᱚᱞᱮ ᱟᱛᱳᱨᱮ ᱡᱟᱦᱟᱸᱱᱟᱜ ᱠᱚ ᱥᱚᱢᱚᱥᱥᱟ ᱦᱩᱭ ᱞᱮᱱ ᱠᱷᱟᱱ ᱜᱩᱱᱤ ᱜᱩᱨᱤᱯᱟᱜ ᱢᱟᱺᱡᱷᱤ ᱵᱟᱵᱟ ᱴᱷᱮᱱ ᱠᱚ ᱨᱟᱜ ᱨᱚᱲᱟ ᱡᱮ ᱢᱟᱺᱡᱷᱤ ᱵᱟᱵᱟ ᱟᱞᱮ ᱫᱚ ᱛᱟᱦᱚᱞᱮ ᱱᱚᱝᱠᱟᱞᱮ ᱱᱚᱝᱠᱟ ᱟᱞᱮᱭᱟᱜ ᱦᱩᱭᱟᱠᱟᱱᱟ ᱟᱨ ᱪᱮᱫᱞᱮᱠᱟ ᱠᱟᱛᱮ ᱟᱞᱮᱞᱮ ᱥᱚᱢᱟᱫᱷᱟᱱᱚᱜ ᱟ ᱛᱟᱦᱚᱞᱮ ᱟᱫᱚ ᱢᱟᱺᱡᱷᱤ ᱜᱚᱰᱮᱛ ᱴᱷᱮᱱᱮᱢ ᱨᱟᱜ ᱨᱚᱲ ᱞᱮᱠᱷᱟᱱ ᱟᱫᱚ ᱚᱱᱟᱜᱮ ᱢᱟᱡᱷᱤ ᱜᱚᱰᱮᱛ ᱜᱮᱠᱚ ᱥᱚᱢᱟᱫᱷᱟᱱ ᱠᱟᱛᱮᱫ ᱠᱚ ᱛᱷᱤᱨ ᱛᱷᱟᱨ ᱠᱟᱠᱚᱣᱟ ᱦᱮᱸ

ᱟᱫᱚ ᱵᱟᱡᱟᱨ ᱥᱮᱫ ᱫᱚ ᱟᱹᱰᱤ ᱠᱤᱪᱷᱩ ᱵᱷᱟᱜᱮ ᱢᱚᱱᱫᱚ ᱦᱚᱲ ᱢᱮᱱᱟᱜ ᱠᱚᱣᱟ ᱩᱸ ᱱᱮᱛᱟᱨ ᱫᱚ ᱢᱟᱹᱱᱢᱤ ᱦᱚᱸ ᱵᱷᱟᱹᱜᱮ ᱵᱟ ᱲᱤᱡ ᱠᱚ ᱵᱩᱡ ᱟ ᱜᱩᱠᱮᱫᱟ ᱟᱫᱚᱠᱚ ᱢᱚᱱᱮ ᱡᱤᱣᱤ ᱯᱟᱞᱴᱟᱣ ᱞᱟ ᱜᱤᱫ ᱦᱚᱸ ᱦᱚᱲ ᱵᱷᱟᱜᱮ ᱵᱷᱟᱜᱮ ᱦᱚᱲ ᱥᱟᱞᱟᱜ ᱢᱮᱥᱟ ᱞᱟ ᱜᱤᱫ ᱦᱚᱸ ᱚᱱᱟ ᱞᱟ ᱜᱤᱫ ᱦᱚᱸ ᱵᱟᱡᱟᱨ ᱠᱚ ᱫᱟᱲᱟᱱᱟ ᱵᱷᱟᱜᱮ ᱵᱟ ᱲᱤᱡ ᱠᱷᱚᱵᱚᱨ ᱦᱚᱸᱠᱚ ᱟᱧᱡᱚᱢᱟ ᱚ ᱪᱟᱥᱵᱟᱥ ᱪᱟᱥᱵᱟᱥ ᱫᱚ ᱢᱤᱫ ᱫᱷᱟᱣ ᱜᱮ ᱪᱟᱥ ᱫᱚ ᱦᱩᱭᱩᱜ ᱟ ᱦᱩᱲᱩ ᱫᱚ ᱥᱮᱨᱢᱟ ᱫᱟᱜ ᱟᱸᱥᱛᱚ ᱱᱚᱸᱰᱮ ᱫᱚ ᱥᱮᱞᱳ ᱯᱷᱮᱞᱳ ᱠᱚᱫᱚ ᱪᱮᱫᱦᱚᱸ ᱵᱟᱹᱱᱩᱜ ᱟᱠᱟᱫᱟ ᱟᱫᱚ ᱛᱟᱦᱚᱞᱮ ᱪᱷᱚᱞᱟ ᱠᱚ ᱛᱩᱲᱤ ᱠᱚ ᱦᱩᱭᱩᱜ ᱟ ᱟᱹᱞᱩ ᱠᱚ ᱤᱱᱟ ᱠᱚ ᱪᱟᱥ ᱦᱩᱭᱩᱜ ᱠᱟᱱᱟ ᱚᱱᱠᱟ ᱪᱟᱥᱵᱟᱥ ᱠᱟᱛᱮᱫ ᱜᱮ ᱟᱫᱚ ᱱᱤᱛᱚᱜ ᱫᱚ ᱱᱟᱭ ᱜᱮ ᱱᱟᱯᱟᱭ ᱜᱮ ᱟᱛᱳ ᱠᱚᱨᱮ ᱴᱚᱞᱟ ᱯᱟᱲᱟᱨᱮᱱ ᱦᱚᱲ ᱦᱚᱸ ᱱᱟᱭ ᱜᱮ ᱱᱟᱯᱟᱭ ᱜᱮ ᱡᱤᱭᱚᱱ ᱠᱚ ᱠᱷᱟᱸᱰᱟᱣᱮᱫᱟ ᱠᱚ

ᱦᱚᱸ ᱴᱷᱤᱠ ᱜᱮᱭᱟ ᱟᱪᱪᱷᱟ ᱟᱸ ᱦᱮᱸ